ᱦᱮᱸ ᱡᱟ ᱱᱚᱣᱟ ᱠᱚᱨᱮ ᱟᱵᱚᱣᱟᱜ ᱴᱤᱭᱩ ᱯᱟᱢᱯ ᱢᱮᱱᱟᱜᱼᱟ ᱱᱚᱣᱟ ᱴᱤᱭᱩ ᱯᱟᱢᱯ ᱠᱚᱫᱚ ᱦᱟᱸᱜ ᱟᱹᱰᱤ ᱜᱚᱴᱟᱝ ᱠᱟᱹᱢᱤᱭᱮ ᱟᱹᱜᱩᱭᱟ ᱡᱮᱢᱚᱱ ᱚᱠᱟ ᱚᱠᱟ ᱡᱟᱭᱜᱟ ᱠᱚᱨᱮ ᱫᱚᱵᱚᱱ ᱧᱮᱞ ᱟᱠᱟᱫ ᱜᱮᱭᱟ ᱡᱮ ᱚᱸᱰᱮ ᱫᱚ ᱠᱚᱱᱳ ᱚᱝᱠᱟ ᱡᱳᱜᱟᱡᱳᱜᱽ ᱵᱟᱝ ᱠᱷᱟᱹᱛᱤᱨᱟᱜ ᱛᱮ ᱥᱩᱱᱩᱢ ᱯᱟᱢᱯ ᱨᱮᱱᱟᱜ ᱠᱳᱱᱳ ᱤᱫᱤ ᱟᱹᱜᱩ ᱨᱮᱱᱟᱜ ᱠᱳᱱᱳ ᱵᱮᱵᱚᱥᱛᱷᱟ ᱵᱟᱝ ᱛᱟᱦᱮᱱᱟ ᱥᱮ ᱠᱟᱨᱮᱱᱴ ᱨᱮᱱᱟᱜ ᱦᱚᱸ ᱵᱮᱵᱚᱥᱛᱟ ᱵᱟᱝ ᱛᱟᱦᱮᱱᱟ ᱚᱱᱟ ᱡᱟᱭᱜᱟ ᱠᱚᱨᱮᱫᱚ ᱟᱵᱚ ᱴᱤᱭᱩ ᱯᱟᱢᱯ ᱠᱷᱟᱹᱛᱤᱨ ᱛᱮᱦᱚᱸ ᱟᱭᱢᱟ ᱜᱚᱴᱟᱝ ᱡᱟᱭᱜᱟ ᱨᱮ ᱪᱟᱥᱵᱟᱥ ᱵᱚᱱ ᱠᱚᱨᱟᱣ ᱫᱟᱲᱮᱭᱟᱜᱼᱟ ᱪᱟᱥᱵᱟᱥ ᱠᱚᱨᱟᱣ ᱠᱟᱛᱮ ᱟᱵᱚᱣᱟᱜ ᱱᱤᱡᱮᱨᱟᱜ ᱡᱤᱵᱚᱱ ᱡᱟᱯᱚᱱ ᱦᱚᱸᱵᱚᱱ ᱪᱟᱞᱟᱣ ᱫᱟᱲᱭᱟᱜᱼᱟ ᱵᱚᱦᱩᱛ ᱡᱟᱭᱜᱟ ᱨᱮᱫᱚ ᱱᱚᱝᱠᱟ ᱦᱚᱸ ᱦᱩᱭ ᱠᱟᱱᱟ ᱡᱮ ᱚᱱᱟ ᱥᱩᱨᱼᱥᱩᱯᱩᱨ ᱨᱮ ᱫᱟᱜ ᱜᱮ ᱵᱟᱹᱱᱩᱜᱼᱟ ᱢᱮᱱᱠᱷᱟᱱ ᱡᱟᱦᱟᱸᱭ ᱦᱚᱲᱟᱜ ᱜᱮ ᱪᱟᱥ ᱨᱮᱱᱟᱜᱟᱹᱰᱤ ᱤᱪᱪᱷᱟᱹ ᱢᱮᱱᱟᱜ ᱛᱟᱭᱟ ᱩᱱ ᱥᱚᱢᱚᱭ ᱫᱚ ᱱᱚᱝᱠᱟ ᱦᱚᱸ ᱦᱩᱭ ᱠᱟᱱᱟ ᱡᱮ ᱩᱱᱠᱩ ᱟᱠᱚᱣᱟᱜ ᱴᱤᱭᱩ ᱯᱟᱢᱯ ᱛᱤᱨ ᱛᱮᱜᱮ ᱯᱟᱢᱯ ᱵᱮᱱᱟᱣ ᱠᱟᱛᱮ ᱚᱱᱟ ᱥᱟᱶᱛᱮ ᱚᱱᱟ ᱢᱟᱫᱽᱫᱷᱚᱢᱛᱮ ᱟᱠᱚ ᱫᱟᱜ ᱤᱫᱤ ᱠᱟᱛᱮ ᱟᱠᱚ ᱡᱟᱦᱟᱸ ᱡᱤᱱᱤᱥ ᱠᱚ ᱪᱟᱥ ᱠᱟᱫᱟ ᱟᱠᱚᱣᱟᱜ ᱟᱵᱟᱨ ᱫᱟᱜ ᱮᱢ ᱠᱟᱛᱮ ᱟᱠᱚᱣᱟᱜ ᱱᱤᱡᱮᱨᱟᱜ ᱪᱟᱥ ᱡᱩᱢᱤ ᱠᱷᱚᱱᱟᱜ ᱯᱷᱚᱥᱚᱞ ᱦᱚᱸᱠᱚ ᱛᱩᱞᱟᱹᱣ ᱠᱟᱫᱟ ᱮᱢᱚᱱ ᱠᱤ ᱚᱱᱟ ᱯᱷᱚᱥᱚᱞ ᱥᱟᱱᱟᱢ ᱦᱚᱲᱟᱜ ᱜᱮ ᱟᱹᱰᱤ ᱠᱟᱹᱢᱤ ᱨᱮᱜᱮ ᱞᱟᱜᱟᱣ ᱠᱟᱱᱟ ᱚᱱᱠᱟ ᱤᱧ ᱟᱭᱢᱟ ᱦᱚᱲᱤᱧ ᱧᱮᱞ ᱟᱠᱟᱫ ᱠᱚᱣᱟ ᱡᱟᱦᱟᱸᱭ ᱟᱛᱳ ᱠᱚᱨᱮ ᱫᱚ ᱚᱱᱠᱟᱱᱟᱜ ᱫᱚ ᱵᱮᱵᱚᱥᱛᱟ ᱜᱮ ᱵᱟᱹᱱᱩᱜ ᱛᱟᱠᱚᱣᱟ ᱢᱮᱱᱠᱷᱟᱱ ᱪᱟᱥ ᱨᱮᱱᱟᱜ ᱢᱚᱱᱚᱡᱳᱜᱽ ᱫᱚ ᱠᱤᱱᱛᱩ ᱩᱱᱠᱩᱣᱟᱜ ᱟᱹᱰᱤ ᱜᱚᱴᱟᱝ ᱢᱮᱱᱟᱜ ᱛᱚᱠᱟᱣᱟ ᱚᱱᱟᱛᱮ ᱤᱧᱟᱹᱜ ᱢᱮᱱ ᱫᱚ ᱡᱮ ᱟᱵᱚ ᱱᱤᱦᱟᱹᱛᱤ ᱛᱮᱜᱮ ᱱᱚᱣᱟ ᱠᱚᱫᱚ ᱠᱟᱹᱢᱤ ᱨᱮᱜᱮ ᱞᱟᱜᱟᱜ ᱛᱟᱵᱚᱱᱟ ᱡᱟᱦᱟᱸᱭ ᱠᱚ ᱡᱩᱫᱤᱼᱟᱜ ᱟᱯᱮ ᱤᱪᱪᱷᱟᱹᱭᱮᱫ ᱛᱟᱵᱚᱱᱟ ᱴᱤᱭᱩ ᱯᱟᱢᱯ ᱛᱮ ᱟᱯᱮᱭᱟᱜ ᱠᱟᱹᱢᱤ ᱠᱚᱨᱟᱣ ᱨᱮᱱᱟᱜ ᱛᱟᱦᱚᱞᱮ ᱟᱯᱮ ᱡᱟᱦᱟᱸ ᱞᱮᱠᱟ ᱵᱷᱟᱵ ᱛᱮᱜᱮ ᱢᱚᱱᱮ ᱦᱩᱭᱩᱜ ᱠᱟᱱ ᱛᱟᱯᱮ ᱚᱱᱠᱟ ᱠᱟᱛᱮ ᱜᱮ ᱟᱯᱮᱭᱟᱜ ᱱᱤᱡᱮᱨᱟᱜ ᱠᱟᱹᱢᱤ ᱫᱚ ᱠᱚᱨᱟᱱ ᱤᱫᱤ ᱛᱟᱯᱮ ᱟᱨ ᱥᱤᱛᱩᱝ ᱨᱮᱦᱚᱸ ᱡᱟᱦᱟᱸ ᱫᱚᱨᱠᱟᱨ ᱢᱮᱱᱟᱜᱼᱟ ᱟᱹᱰᱤ ᱡᱟᱭᱜᱟ ᱠᱚᱨᱮ ᱫᱟᱜ ᱟᱸᱡᱮᱫᱚᱜᱼᱟ ᱢᱮᱱᱠᱷᱟᱱ ᱱᱤᱡᱮᱨᱟᱜ ᱡᱩᱫᱤ ᱤᱪᱪᱷᱟᱹ ᱛᱟᱦᱮᱱᱟ ᱛᱚᱵᱮ ᱚᱱᱟ ᱴᱤᱭᱩ ᱯᱟᱢᱯ ᱢᱟᱫᱽᱫᱷᱚᱢ ᱛᱮᱜᱮ ᱠᱟᱹᱢᱤ ᱠᱚᱨᱟᱣ ᱫᱟᱲᱮᱭᱟᱜᱼᱟ